ᱦᱮᱸ ᱤᱧ ᱚᱱᱟᱧ ᱢᱮᱱᱮᱫᱼᱟ ᱥᱩᱥᱟᱹᱨᱤᱭᱟᱹ ᱟᱪᱪᱷᱟ ᱟᱵᱚ ᱚᱱᱟ ᱟᱪᱪᱷᱟ ᱟᱵᱚ ᱱᱚᱣᱟ ᱳᱰᱤᱥᱟ ᱠᱚᱨᱮᱜ ᱟᱵᱚ ᱩᱲᱤᱥᱥᱟ ᱯᱚᱱᱚᱛ ᱨᱮ ᱚᱞᱚᱜ ᱯᱟᱲᱦᱟᱣ ᱠᱚ ᱥᱟᱱᱛᱟᱲ ᱜᱤᱫᱽᱨᱟᱹ ᱪᱮᱫ ᱞᱮᱠᱟ ᱛᱤᱱᱟᱹᱜ ᱠᱚ ᱞᱟᱦᱟ ᱠᱟᱱᱟ ᱥᱮ ᱵᱟᱝ ᱦᱳᱭ ᱦᱳᱭ ᱦᱳᱭ

ᱦᱳᱭ ᱚᱱᱟᱫᱚ ᱚᱱᱟᱜᱮ ᱵᱟᱰᱟᱭ ᱥᱟᱱᱟᱧ ᱠᱟᱱᱟ ᱥᱠᱩᱞ ᱫᱚ ᱟᱵᱚ ᱥᱟᱱᱛᱟᱲ ᱜᱤᱫᱽᱨᱟᱹ ᱠᱚ ᱪᱮᱫ ᱞᱮᱠᱟ ᱛᱤᱱᱟᱹᱜ ᱠᱚ ᱞᱟᱦᱟ ᱟᱠᱟᱱᱟ ᱢᱟᱥᱴᱟᱨ ᱠᱚ ᱪᱮᱫ ᱞᱮᱠᱟ ᱢᱮᱱᱟᱜ ᱠᱚᱣᱟ

ᱚᱱᱟᱫᱚ ᱪᱮᱥᱴᱟᱭᱟᱵᱚᱱ ᱦᱟᱸᱜ ᱥᱚᱨᱠᱟᱨ ᱯᱟᱞᱮᱱ ᱦᱟᱸᱜ ᱟᱫᱚ ᱪᱮᱫ ᱞᱮᱠᱟᱨᱮ ᱟᱵᱚ ᱛᱮᱵᱚᱱ ᱪᱮᱥᱴᱟ ᱦᱟᱛᱟᱲᱟ ᱪᱮᱫ ᱞᱮᱠᱟᱨᱮ ᱟᱵᱚᱨᱮᱱ ᱜᱤᱫᱽᱨᱟᱹ ᱪᱮᱫ ᱞᱮᱠᱟᱨᱮ ᱵᱚᱱ ᱥᱤᱠᱷᱱᱟᱹᱛ ᱦᱚᱪᱚ ᱠᱚᱣᱟ ᱥᱚᱨᱠᱟᱨ ᱫᱚ ᱚᱱᱟ ᱠᱷᱟᱹᱛᱤᱨ ᱵᱚᱱ ᱟᱵᱚ ᱵᱚᱱ ᱪᱮᱥᱴᱟᱣ ᱠᱟᱜᱼᱟ ᱵᱚᱱ ᱱᱤᱭᱟᱹ ᱠᱷᱟᱹᱛᱤᱨ ᱜᱮ ᱱᱤᱭᱟᱹ ᱡᱮ ᱪᱮᱫ ᱞᱮᱠᱟᱨᱮ ᱥᱚᱨᱠᱟᱨ ᱟᱵᱚᱭ ᱧᱮᱞ ᱧᱟᱢ ᱵᱚᱱᱟ ᱚᱱᱟ ᱦᱟᱸᱜ ᱵᱚᱱ ᱪᱮᱥᱴᱟ ᱠᱟᱜᱼᱟ ᱟᱫᱚ ᱚᱱᱟ ᱵᱚᱱ ᱠᱩᱨᱩᱢᱩᱴᱩ ᱪᱷᱩᱴᱟᱹᱣ ᱠᱚᱜᱼᱟ ᱚᱱᱟ ᱟᱫᱚ ᱛᱤᱸᱥ ᱞᱟᱝ ᱥᱮᱴᱮᱨᱚᱜ ᱠᱟᱱᱟ ᱚᱱᱟᱜᱮ ᱦᱟᱸᱜ ᱵᱟᱝ ᱢᱮᱱᱚᱜᱚᱜ ᱠᱟᱱᱟ ᱦᱟᱸᱜ ᱠᱚᱫᱚ ᱦᱩᱭ ᱟᱠᱟᱱ ᱜᱮᱭᱟ

ᱦᱳᱭ ᱦᱳᱭ ᱦᱳᱭ ᱚᱱᱟ ᱠᱚᱫᱚ ᱦᱟᱸᱜ ᱧᱟᱢᱚᱜᱼᱟ ᱦᱟᱸᱜ ᱧᱟᱢᱫᱚ ᱵᱳᱭ ᱱᱮᱛᱟᱨ ᱢᱟ ᱧᱟᱢᱚᱜ ᱠᱟᱱ ᱜᱮ ᱠᱤᱨᱤᱧ ᱛᱮᱢᱟ

ᱟᱫᱚ ᱟᱫᱚ ᱚᱱᱟ ᱤᱭᱟᱹ ᱥᱚᱨᱠᱟᱨ ᱥᱟᱥᱛᱷᱚ ᱠᱷᱟᱹᱛᱤᱨ ᱜᱮ ᱦᱟᱸᱜ ᱵᱚᱱ ᱪᱮᱥᱴᱟ ᱠᱟᱜᱼᱟ ᱠᱤᱨᱤᱧ ᱠᱟᱛᱮᱫ ᱯᱟᱲᱦᱟᱣ ᱢᱟ ᱜᱟᱱᱚᱜ ᱠᱟᱱ ᱜᱮᱭᱟ ᱟᱫᱚ ᱠᱤᱪᱷᱩ ᱠᱷᱚᱨᱪᱟ ᱧᱚᱜᱚᱜ ᱠᱟᱱᱟ ᱟᱞᱟᱫᱟ ᱠᱟᱛᱷᱟ

ᱦᱳᱭ ᱴᱷᱤᱠ ᱟᱹᱞᱤᱧ ᱚᱱᱟᱞᱤᱧ ᱪᱮᱥᱴᱟᱭᱟ ᱦᱟᱸᱜ ᱟᱞᱚᱯᱮ ᱪᱤᱱᱛᱟᱹᱜᱼᱟ ᱱᱤᱭᱟᱹᱜᱮ ᱟᱹᱞᱤᱧ ᱵᱟᱰᱟᱭ ᱥᱟᱱᱟ ᱞᱮᱫ ᱞᱤᱧᱟ ᱚᱱᱟ ᱠᱟᱛᱷᱟ ᱵᱤᱱ ᱞᱟᱹᱭ ᱠᱮᱜᱼᱟ ᱚᱱᱟ ᱢᱟᱨᱟᱝ ᱠᱟᱛᱷᱟ ᱟᱪᱪᱷᱟ ᱜᱚᱢᱠᱮ ᱛᱚᱵᱮ ᱴᱷᱤᱠ ᱜᱮᱭᱟ ᱦᱮᱸ